ᱱᱟᱜᱟᱢ ᱫᱚ ᱱᱚᱝᱠᱟ ᱡᱮᱢᱚᱱ ᱯᱨᱚᱠᱨᱤᱛᱤᱠ ᱫᱩᱨᱡᱳᱜᱽ ᱥᱮ ᱞᱟᱭᱚᱝ ᱚᱱᱟ ᱜᱷᱚᱴᱱᱟ ᱡᱟᱦᱟᱸ ᱟᱜ ᱟᱞᱮ ᱴᱚᱴᱷᱟᱨᱮ ᱦᱩᱭ ᱞᱮᱱᱟ ᱚᱱᱟᱫᱚ ᱟᱹᱰᱤᱜᱮ ᱠᱷᱚᱭ ᱠᱷᱚᱛᱤ ᱦᱩᱭ ᱫᱟᱲᱮᱭᱟᱜᱼᱟ ᱢᱟᱱᱮ ᱦᱩᱭ ᱠᱟᱱᱟ ᱱᱟᱜᱟᱢ ᱨᱮ ᱱᱚᱝᱠᱟ ᱟᱹᱰᱤᱜᱟᱱ ᱯᱨᱟᱠᱨᱤᱛᱤᱠ ᱫᱩᱨᱡᱳᱜᱽ ᱥᱮ ᱞᱟᱭᱚᱝ ᱟᱞᱮ ᱴᱚᱴᱷᱟᱨᱮ ᱦᱩᱭ ᱞᱮᱱᱟ ᱛᱟᱦᱮᱱᱚᱜ ᱡᱟᱦᱟᱸ ᱫᱚ ᱟᱹᱰᱤ ᱜᱮ ᱠᱷᱚᱭ ᱠᱷᱚᱛᱤ ᱟᱠᱟᱫᱟᱭ ᱡᱟᱦᱟᱸ ᱛᱤᱥ ᱤᱱᱟᱹ ᱟᱹᱰᱤ ᱥᱮᱫᱟᱭ ᱨᱮ ᱵᱟᱲ ᱵᱷᱩᱠᱟᱢ ᱰᱷᱮᱹᱨ ᱥᱮ ᱥᱮ ᱟᱭᱢᱟ ᱟᱹᱰᱤ ᱞᱮᱠᱟᱱᱟᱜ ᱯᱨᱟᱠᱨᱤᱛᱤᱠ ᱟᱵᱫᱟ ᱠᱚ ᱦᱮᱡ ᱞᱮᱱᱟ ᱩᱱ ᱡᱚᱦᱚᱜ ᱥᱟᱱᱟᱢ ᱚᱲᱟᱜ ᱠᱚᱭ ᱨᱟᱹᱯᱩᱫ ᱠᱮᱜᱼᱟ ᱦᱚᱲ ᱠᱚᱠᱚ ᱜᱚᱡ ᱮᱱᱟ ᱟᱫᱷᱟ ᱫᱚ ᱟᱫᱷᱟ ᱦᱚᱲ ᱫᱚ ᱚᱱᱟ ᱵᱟᱲᱦᱟ ᱨᱮᱫᱚ ᱚᱱᱟ ᱛᱮᱠᱚ ᱟᱹᱛᱩᱭᱮᱱᱟ ᱟᱨ ᱟᱫᱷᱟ ᱫᱚᱠᱚ ᱜᱚᱡ ᱮᱱᱟ ᱟᱨ ᱟᱫᱷᱟ ᱫᱚᱠᱚ ᱟᱫ ᱮᱱᱟ ᱟᱫᱷᱟ ᱫᱚᱠᱚ ᱟᱹᱛᱩ ᱪᱟᱞᱟᱣ ᱮᱱᱟ ᱟᱫᱷᱟ ᱫᱚᱠᱚ ᱤᱱᱟᱹᱜ ᱤᱱᱟᱹᱜ ᱟᱹᱰᱤᱜᱮ ᱠᱷᱚᱭ ᱠᱷᱚᱛᱤ ᱠᱮᱜᱼᱟᱭ ᱟᱨ ᱡᱟᱦᱟᱸᱭᱟᱜ ᱦᱳᱲᱳ ᱪᱟᱣᱞᱮ ᱠᱚ ᱛᱟᱦᱮᱸ ᱠᱟᱱᱟ ᱚᱱᱟ ᱡᱚᱛᱚ ᱟᱹᱛᱩᱭᱮᱱᱟ ᱟᱨ ᱪᱟᱥᱵᱟᱥ ᱠᱚ ᱛᱟᱦᱮᱸ ᱠᱟᱱᱟ ᱚᱱᱟ ᱦᱚᱸ ᱡᱚᱛᱚ ᱵᱮᱨᱵᱟᱫᱽ ᱪᱟᱵᱟᱭᱮᱱᱟ ᱱᱟᱜᱟᱢ ᱨᱮ ᱟᱞᱮ ᱡᱷᱟᱲᱠᱷᱚᱸᱰ ᱯᱚᱱᱚᱛ ᱨᱮᱦᱚᱸ ᱟᱹᱰᱤᱜᱟᱱ ᱱᱚᱝᱠᱟᱱ ᱯᱨᱟᱠᱨᱤᱛᱤᱠ ᱟᱵᱫᱟ ᱥᱮ ᱫᱩᱨᱡᱳᱜᱽ ᱠᱚ ᱟᱞᱮ ᱴᱚᱴᱷᱟᱨᱮ ᱦᱩᱭ ᱞᱮᱱ ᱛᱟᱦᱮᱱᱚᱜ ᱩᱱ ᱡᱚᱦᱚᱜ ᱟᱞᱮ ᱴᱚᱴᱷᱟᱨᱮ ᱟᱛᱳ ᱚᱲᱟᱜ ᱠᱚ ᱯᱩᱨᱟᱹ ᱫᱷᱟᱥᱟᱣ ᱪᱟᱵᱟᱭᱱᱟ ᱟᱨ ᱡᱚᱛᱚᱣᱟᱜ ᱦᱳᱲᱳ ᱪᱟᱣᱞᱮ ᱪᱟᱥᱵᱟᱥ ᱡᱚᱛᱚ ᱪᱟᱵᱟᱭᱱᱟ ᱡᱩᱫᱤ ᱚᱱᱟ ᱨᱮᱭᱟᱜ ᱱᱚᱝᱠᱟᱜᱮ ᱟᱹᱰᱤᱜᱟᱱ ᱯᱨᱟᱛᱤᱠᱟ ᱫᱩᱨᱡᱳᱜᱽ ᱠᱷᱚᱭ ᱠᱷᱚᱛᱤ ᱟᱹᱰᱤ ᱨᱚᱠᱚᱢᱟᱜ ᱦᱮᱡ ᱮᱱᱟ ᱵᱟᱲ ᱦᱮᱡᱱᱟ ᱮᱱᱠᱷᱟᱱ ᱫᱚ ᱟᱛᱳ ᱚᱲᱟᱜ ᱠᱚ ᱯᱩᱨᱟᱹ ᱪᱟᱵᱟᱭᱮᱱᱟ ᱪᱟᱵᱟ ᱫᱚ ᱪᱮᱫ ᱫᱷᱟᱥᱟᱣ ᱮᱱᱟ ᱟᱹᱛᱩᱭᱮᱱᱟ ᱡᱚᱛᱚ ᱚᱱᱮ ᱡᱟᱦᱟᱸ ᱦᱮᱥᱮᱞ ᱠᱚ ᱛᱟᱦᱮᱸ ᱠᱟᱱᱟ ᱚᱱᱟ ᱡᱚᱛᱚ ᱵᱚᱨᱵᱟᱫᱽ ᱪᱟᱵᱟᱭᱮᱱᱟ ᱵᱳᱠᱟᱢ ᱦᱮᱡ ᱮᱱᱟ ᱮᱱᱠᱷᱟᱱ ᱫᱚ ᱡᱚᱛᱚ ᱚᱛᱨᱮ ᱫᱷᱟᱥᱟᱣ ᱮᱱᱟ ᱢᱮᱥᱟᱜᱼᱟ ᱚᱱᱠᱟ ᱟᱨ ᱴᱷᱮᱹᱨ ᱴᱷᱮᱹᱨ ᱦᱚᱸ ᱢᱤᱫᱴᱟᱹᱝ ᱯᱨᱟᱠᱨᱤᱛᱤᱠ ᱟᱵᱫᱟ ᱠᱟᱱ ᱜᱮᱭᱟ ᱚᱱᱟᱫᱚ ᱟᱞᱮ ᱴᱚᱴᱷᱟᱨᱮ ᱡᱟᱫᱟ ᱛᱚᱨ ᱡᱟᱹᱥᱛᱤ ᱠᱟᱛᱮ ᱦᱩᱭᱩᱜᱼᱟ ᱴᱷᱮᱹᱨ ᱧᱩᱨᱩᱜᱼᱟ ᱴᱷᱮᱹᱨ ᱫᱚ ᱚᱱᱟ ᱠᱚ ᱢᱮᱛᱟᱜᱟᱜᱼᱟ ᱡᱟᱦᱟᱱᱟᱜ ᱨᱮ ᱥᱮᱨᱢᱟ ᱠᱷᱚᱱ ᱥᱮᱸᱜᱮᱞ ᱧᱩᱨᱦᱩᱜᱼᱟ ᱟᱨ ᱥᱮᱸᱜᱮᱞ ᱫᱚ ᱡᱟᱦᱟᱱᱟᱜ ᱨᱮ ᱧᱩᱨᱦᱩᱜᱼᱟ ᱚᱱᱟᱫᱚ ᱯᱩᱨᱟᱹ ᱪᱟᱵᱟ ᱩᱛᱟᱹᱨᱚᱜᱼᱟ ᱤᱱᱟᱹ ᱥᱩᱨ ᱤᱱᱟᱹ ᱫᱷᱟᱨᱮ ᱯᱟᱥᱮᱨᱮ ᱡᱟᱦᱟᱱᱟᱜ ᱜᱮ ᱛᱟᱦᱮᱱᱟ ᱡᱚᱛᱚ ᱜᱩᱡᱩᱜᱼᱟ ᱡᱟᱦᱟᱸ ᱞᱮᱠᱟ ᱡᱩᱫᱤ ᱴᱷᱮᱹᱨ ᱚᱱᱟ ᱢᱟᱱᱮ ᱪᱮᱫ ᱤᱧ ᱢᱮᱱᱟ ᱫᱟᱨᱮ ᱫᱟᱨᱮ ᱛᱟᱱᱟᱜ ᱨᱮ ᱧᱩᱨ ᱟᱠᱟᱱ ᱠᱷᱟᱱ ᱚᱱᱟ ᱚᱱᱟ ᱫᱟᱨᱮ ᱦᱚᱸ ᱜᱩᱡᱩᱜᱼᱟ ᱟᱨ ᱯᱩᱨᱟᱹ ᱞᱚᱞᱚ ᱜᱮ ᱛᱟᱦᱮᱱᱟ ᱟᱨ ᱚᱱᱟ ᱫᱟᱨᱮ ᱥᱩᱨ ᱠᱚᱨᱮ ᱡᱟᱦᱟᱱᱟᱜ ᱜᱮ ᱮᱢᱟᱱ ᱫᱟᱨᱮ ᱡᱤᱵᱽᱼᱡᱚᱱᱛᱩ ᱡᱟᱦᱟᱱ ᱠᱚᱜᱮ ᱠᱚ ᱛᱟᱦᱮᱱᱟ ᱩᱱᱠᱩ ᱠᱚᱦᱚᱸ ᱠᱚ ᱜᱚᱡ ᱫᱟᱲᱮᱭᱟᱜᱼᱟ ᱩᱱᱟᱹᱜ ᱩᱱᱟᱹᱜ ᱡᱳᱨ ᱢᱟᱱᱮ ᱥᱮᱸᱜᱮᱞ ᱛᱟᱦᱮᱱᱟ ᱟᱨ ᱟᱞᱮ ᱴᱚᱴᱷᱟ ᱨᱮᱦᱚᱸ ᱱᱚᱝᱠᱟᱱ ᱴᱷᱮᱹᱨ ᱫᱚ ᱧᱩᱨ ᱛᱟᱨᱟ ᱠᱟᱱ ᱜᱮᱭᱟ ᱟᱨ ᱴᱷᱮᱹᱨ ᱫᱚ ᱫᱟᱨᱮ ᱠᱚ ᱥᱩᱢᱩᱝ ᱫᱚ ᱵᱟᱝᱜᱮ ᱢᱟᱱᱮ ᱚᱲᱟᱜ ᱠᱚᱨᱮ ᱦᱚᱸ ᱧᱩᱨ ᱫᱟᱲᱮᱭᱟᱜ ᱜᱮᱭᱟ ᱡᱟᱹᱥᱛᱤ ᱠᱟᱛᱮ ᱱᱚᱣᱟᱫᱚ ᱪᱮᱫ ᱤᱧ ᱢᱮᱱᱟ ᱯᱩᱨᱟᱹ ᱥᱮᱸᱜᱮᱞ ᱜᱮ ᱛᱟᱦᱮᱱᱟ ᱡᱟᱹᱥᱛᱤ ᱦᱩᱰᱩᱨ ᱟᱭ ᱥᱮ ᱩᱱ ᱥᱚᱢᱚᱭ ᱜᱮ ᱧᱩᱨᱦᱩᱜᱼᱟ ᱟᱨ ᱚᱱᱟ ᱡᱩᱫᱤ ᱫᱟᱨᱮ ᱠᱚᱨᱮ ᱧᱩᱨ ᱞᱮᱱᱠᱷᱟᱱ ᱫᱟᱨᱮ ᱦᱚᱸ ᱯᱩᱨᱟᱹ ᱜᱚᱡ ᱩᱛᱟᱹᱨᱚᱜᱼᱟ ᱟᱨ ᱡᱩᱫᱤ ᱡᱟᱦᱟᱱᱟᱜ ᱮᱢ ᱪᱟᱥ ᱠᱟᱜᱼᱟ ᱪᱟᱥᱵᱟᱥ ᱚᱸᱰᱮ ᱦᱚᱸ ᱧᱩᱨ ᱞᱮᱱᱠᱷᱟᱱ ᱚᱱᱟ ᱦᱚᱸ ᱯᱩᱨᱟᱹ ᱵᱮᱨᱵᱟᱫᱽ ᱩᱛᱟᱹᱨᱟ ᱟᱛᱳ ᱨᱮᱦᱚᱸ ᱡᱮ ᱡᱚᱛᱚ ᱟᱨ ᱡᱟᱦᱟᱱᱟᱜ ᱜᱮ ᱯᱩᱨᱟᱹ ᱵᱮᱨᱵᱟᱫᱽ ᱩᱛᱟᱹᱨᱟᱭ ᱟᱨ ᱚᱲᱟᱜ ᱠᱚᱦᱚᱸ ᱨᱟᱹᱯᱩᱫᱚᱜᱼᱟ ᱟᱨ ᱡᱚᱛᱚᱣᱟᱜ ᱨᱟᱹᱯᱩᱫ ᱪᱟᱵᱟᱜᱼᱟ ᱟᱨ ᱵᱟᱲ ᱠᱚ ᱦᱮᱡ ᱞᱮᱱᱠᱷᱟᱱ ᱯᱩᱨᱟᱹ ᱟᱛᱳ ᱟᱛᱳ ᱚᱲᱟᱜ ᱠᱚ ᱨᱟᱹᱯᱩᱫᱚᱜᱼᱟ ᱟᱨ ᱦᱚᱲ ᱠᱚᱠᱚ ᱜᱩᱡᱩᱜᱼᱟ ᱟᱨ ᱦᱚᱲ ᱠᱚᱠᱚ ᱜᱚᱡ ᱞᱮᱱᱠᱷᱟᱱ ᱟᱫᱷᱟ ᱫᱚᱠᱚ ᱢᱟᱱᱮ ᱟᱹᱛᱩᱜᱼᱟ ᱟᱫᱷᱟ ᱫᱚᱠᱚ ᱜᱩᱡᱩᱜᱼᱟ ᱟᱫᱷᱟ ᱫᱚᱠᱚ ᱢᱟᱱᱮ ᱵᱟᱡᱟᱜᱼᱟ ᱮᱢᱟᱱᱚᱜᱼᱟ ᱥᱮ ᱚᱲᱟᱜ ᱠᱚᱦᱚᱸ ᱨᱟᱹᱯᱩᱫ ᱪᱟᱵᱟᱜᱼᱟ ᱟᱨ ᱯᱨᱟᱠᱨᱤᱛᱤᱠ ᱟᱵᱫᱟ ᱫᱚ ᱟᱞᱮ ᱴᱚᱴᱷᱟ ᱨᱮᱫᱚ ᱡᱟᱹᱥᱛᱤ ᱫᱚ ᱵᱟᱲ ᱪᱮ ᱵᱷᱩᱠᱟᱢ ᱫᱚ ᱡᱟᱹᱥᱛᱤ ᱫᱚ ᱵᱟᱭ ᱦᱤᱡᱩᱜᱼᱟ ᱟᱞᱮ ᱴᱚᱴᱷᱟ ᱨᱮᱫᱚ ᱡᱟᱹᱥᱛᱤ ᱫᱚ ᱴᱷᱮᱹᱨ ᱜᱮ ᱧᱩᱨᱦᱩᱜᱼᱟ ᱟᱨ ᱴᱷᱮᱹᱨ ᱡᱩᱫᱤ ᱡᱟᱦᱟᱱ ᱫᱟᱨᱮ ᱠᱚᱨᱮ ᱧᱩᱨ ᱞᱮᱱᱠᱷᱟᱱ ᱚᱱᱟ ᱫᱟᱨᱮ ᱫᱚ ᱯᱩᱨᱟᱹ ᱪᱟᱵᱟ ᱩᱛᱟᱹᱨᱚᱜᱼᱟ ᱟᱨ ᱱᱚᱣᱟ ᱢᱮᱱ ᱟᱠᱚ ᱴᱷᱮᱹᱨ ᱫᱚ ᱯᱩᱨᱟᱹ ᱥᱮᱸᱜᱮᱞ ᱜᱮ ᱛᱟᱦᱮᱱᱟ ᱚᱱᱟ ᱫᱚ ᱚᱲᱟᱜ ᱠᱚᱨᱮ ᱤᱭᱟᱹ ᱞᱮᱠᱷᱟᱱᱮ ᱚᱲᱟᱜ ᱨᱮᱱ ᱚᱱᱟ ᱫᱷᱟᱨᱮ ᱯᱟᱥᱮᱨᱮᱱ ᱦᱚᱲ ᱠᱚᱦᱚᱸ ᱡᱚᱠᱷᱚᱢᱚᱜᱼᱟ ᱠᱚ ᱵᱟᱡᱟᱜ ᱟᱠᱚ ᱞᱚᱞᱚᱜ ᱟᱠᱚ ᱯᱩᱨᱟᱹ ᱚᱱᱠᱟ ᱜᱚᱡ ᱩᱛᱟᱹᱨᱚᱜᱼᱟ ᱠᱚ ᱟᱨ ᱚᱱᱟ ᱴᱷᱮᱹᱨ ᱛᱮᱫᱚ ᱡᱚᱛᱚ ᱡᱟᱦᱟᱸ ᱪᱟᱥᱵᱟᱥ ᱠᱚ ᱛᱟᱦᱮᱱᱟ ᱯᱩᱨᱟᱹ ᱨᱚᱸᱜᱚ ᱩᱛᱟᱹᱨᱚᱜᱼᱟ ᱢᱟᱱᱮ ᱪᱟᱵᱟ ᱩᱛᱟᱹᱨᱚᱜᱼᱟ ᱡᱩᱞ ᱩᱛᱟᱹᱨᱚᱜᱼᱟ ᱱᱚᱝᱠᱟᱜᱮ ᱟᱹᱰᱤᱜᱟᱱ ᱯᱨᱟᱠᱨᱤᱛᱤᱠ ᱫᱩᱨᱡᱳᱜᱽ ᱥᱮ ᱞᱟᱭᱚᱝ ᱠᱚ ᱟᱞᱮ ᱴᱚᱴᱷᱟ ᱨᱮᱫᱚ ᱦᱩᱭᱩᱜᱼᱟ ᱟᱨ ᱱᱟᱜᱟᱢ ᱨᱮ ᱱᱚᱝᱠᱟ ᱟᱹᱰᱤᱜᱟᱱ ᱠᱷᱚᱭ ᱠᱷᱚᱛᱤ ᱠᱚ ᱦᱩᱭ ᱠᱟᱱᱟ ᱡᱟᱦᱟᱸ ᱫᱚ ᱟᱞᱮ ᱴᱚᱴᱷᱟᱨᱮ ᱦᱩᱭ ᱞᱮᱱᱟ ᱛᱟᱦᱮᱱ ᱟᱨ ᱱᱟᱜᱟᱢ ᱫᱚ ᱱᱟᱜᱟᱢ ᱨᱮᱦᱚᱸ ᱢᱮᱱ ᱟᱠᱚ ᱱᱚᱝᱠᱟ ᱜᱮ ᱵᱟᱲ ᱠᱚ ᱦᱤᱡᱩᱜᱼᱟ ᱵᱷᱩᱠᱟᱢ ᱠᱚ ᱦᱮᱡ ᱞᱮᱱ ᱛᱟᱦᱮᱱᱚᱜ ᱟᱨᱦᱚᱸ ᱟᱹᱰᱤᱜᱟᱱ ᱡᱤᱱᱤᱥ ᱠᱚ ᱦᱮᱡ ᱨᱮᱱᱟᱜ ᱟᱨ ᱩᱱ ᱥᱚᱢᱚᱭ ᱚᱱᱠᱟᱭ ᱠᱷᱚᱭ ᱠᱷᱚᱛᱤ ᱠᱮᱜᱼᱟ ᱵᱟᱲ ᱦᱤᱡᱩᱜ ᱠᱷᱟᱱ ᱫᱚ ᱯᱩᱨᱟᱹ ᱚᱲᱟᱜ ᱠᱚ ᱨᱟᱹᱯᱩᱫᱚᱜᱼᱟ ᱡᱮ ᱡᱮᱢᱚᱱᱟᱜ ᱟᱹᱛᱩ ᱪᱟᱵᱟᱭᱟᱭ ᱦᱚᱲ ᱠᱚᱠᱚ ᱜᱩᱡᱩᱜᱼᱟ ᱮᱢᱟᱱᱚᱜᱼᱟ ᱠᱚ ᱟᱨ ᱵᱷᱩᱠᱟᱢ ᱦᱤᱡᱩᱜ ᱠᱷᱟᱱ ᱫᱚ ᱦᱚᱲ ᱦᱚᱸᱠᱚ ᱩᱱ ᱥᱚᱢᱚᱭ ᱦᱚᱸᱠᱚ ᱜᱩᱡᱩᱜ ᱜᱮᱭᱟ ᱩᱱ ᱥᱚᱢᱚᱭ ᱫᱚ ᱯᱩᱨᱟᱹ ᱫᱷᱟᱥᱟᱜ ᱟᱥᱮ ᱯᱩᱨᱟᱹ ᱚᱱᱟ ᱟᱨ ᱴᱷᱮᱹᱨ ᱛᱮᱫᱚ ᱚᱱᱮ ᱚᱱᱠᱟ ᱜᱩᱡᱩᱜ ᱟᱠᱚ ᱵᱟᱲᱟᱭ ᱜᱮᱭᱟᱵᱚᱱ ᱱᱚᱜᱼᱚᱭ ᱱᱚᱣᱟᱜᱮ ᱱᱟᱜᱟᱢ ᱨᱮ ᱟᱞᱮ ᱥᱮᱫ ᱫᱚ ᱠᱷᱚᱭ ᱠᱷᱚᱛᱤ ᱞᱮᱱᱟ ᱛᱟᱦᱮᱱᱚᱜ